ᱤᱧᱟᱹᱜ ᱵᱮᱣᱦᱟᱨ ᱟᱠᱟᱱ ᱡᱚᱱᱛᱨᱚ ᱠᱚ ᱢᱩᱫᱽᱨᱮ ᱱᱚᱣᱟ ᱞᱮᱯᱴᱚᱯ ᱫᱚ ᱟᱹᱰᱤᱜᱮ ᱱᱟᱯᱟᱭᱤᱧ ᱵᱩᱡᱷᱟᱹᱣᱟ ᱵᱮᱵᱚᱦᱟᱨ ᱛᱮ ᱪᱮᱫᱟᱜ ᱥᱮ ᱱᱚᱣᱟ ᱫᱚ ᱡᱟᱦᱟᱸ ᱥᱮᱫ ᱜᱮ ᱟᱢᱮᱢ ᱤᱫᱤ ᱫᱟᱲᱮᱜᱼᱟ ᱡᱟᱦᱟᱸ ᱥᱮᱫ ᱜᱮ ᱟᱢᱟᱜ ᱵᱤᱡᱽᱞᱤ ᱵᱟᱝ ᱛᱟᱦᱮᱱ ᱨᱮᱦᱚᱸ ᱚᱱᱟ ᱵᱷᱤᱛᱤᱨ ᱨᱮ ᱢᱮᱱᱟᱜ ᱵᱮᱴᱟᱨᱤ ᱛᱮᱜᱮ ᱟᱢ ᱟᱹᱰᱤ ᱜᱷᱟᱹᱲᱤᱡ ᱟᱢᱟᱜ ᱠᱟᱹᱢᱤ ᱠᱚᱢ ᱠᱚᱨᱟᱣ ᱫᱟᱲᱮᱭᱟᱜᱼᱟ ᱟᱨ ᱤᱱᱟᱹ ᱥᱟᱶᱛᱮ ᱡᱟᱦᱟᱸ ᱚᱱᱟ ᱵᱷᱤᱛᱤᱨ ᱨᱮᱜᱮ ᱱᱚᱝᱠᱟᱱ ᱦᱚᱸ ᱡᱚᱱᱛᱨᱚ ᱠᱚ ᱢᱮᱱᱟᱜᱼᱟ ᱡᱟᱦᱟᱸ ᱛᱮᱫᱚ ᱟᱢ ᱤᱱᱟᱹ ᱢᱤᱫᱴᱟᱱ ᱞᱮᱯᱴᱚᱯ ᱫᱟᱨᱟᱭ ᱛᱮᱜᱮ ᱟᱢᱟᱜ ᱡᱟᱦᱟᱱᱟᱜ ᱜᱮ ᱠᱟᱹᱢᱤ ᱠᱟᱹᱥᱱᱤ ᱟᱢᱟᱜ ᱞᱮᱯᱴᱚᱯ ᱠᱷᱚᱱᱟᱜ ᱡᱟᱦᱟᱸᱭ ᱥᱟᱝ ᱛᱟᱨ ᱥᱮ ᱡᱟᱦᱟᱱᱟᱜ ᱮᱢᱟᱱ ᱡᱤᱱᱤᱥ ᱠᱚᱛᱮ ᱵᱟᱝ ᱡᱚᱲᱟᱣ ᱠᱟᱛᱮᱫ ᱦᱚᱸ ᱟᱢᱟᱜ ᱠᱟᱹᱢᱤ ᱠᱟᱹᱥᱱᱤ ᱠᱚ ᱮᱴᱟᱜ ᱡᱚᱱᱛᱨᱚ ᱠᱚᱨᱮᱜ ᱡᱮᱞᱮᱠᱟ ᱢᱳᱵᱟᱭᱤᱞ ᱠᱚᱨᱮ ᱡᱟᱦᱟᱱ ᱤᱱᱴᱟᱨᱱᱮᱴ ᱠᱚᱨᱮᱫ ᱟᱢᱮᱢ ᱠᱳᱞ ᱫᱟᱲᱮᱭᱟᱜᱼᱟ ᱱᱚᱣᱟ ᱠᱚ ᱠᱷᱟᱹᱛᱤᱨ ᱚᱱᱟ ᱞᱮᱯᱴᱚᱯ ᱨᱮᱱᱟᱜ ᱠᱟᱹᱢᱤ ᱦᱚᱨᱟ ᱫᱚ ᱟᱹᱰᱤᱜᱮ ᱥᱚᱦᱚᱡᱽ ᱥᱮ ᱟᱞᱜᱟᱜᱮ ᱵᱩᱡᱷᱟᱹᱜᱼᱟ